ᱟᱭᱢᱟ ᱨᱤᱛᱩᱨᱮ ᱟᱭᱢᱟ ᱨᱚᱠᱚᱢ ᱪᱟᱥ ᱦᱩᱭᱩᱜᱼᱟ ᱛᱚ ᱢᱚᱱᱮ ᱠᱚᱨᱚ ᱟᱥᱟᱲ ᱥᱨᱟᱵᱚᱱ ᱫᱚ ᱦᱩᱭᱩᱜᱼᱟ ᱦᱩᱲᱩ ᱪᱟᱥ ᱦᱩᱲᱩ ᱪᱟᱥ ᱦᱩᱭᱩᱜᱼᱟ ᱦᱩᱲᱩ ᱪᱟᱥ ᱦᱩᱭ ᱞᱮᱱᱠᱷᱟᱱ ᱫᱚ ᱦᱩᱲᱩ ᱜᱮᱫ ᱨᱟᱠᱟᱵᱽ ᱦᱩᱭ ᱞᱮᱱᱠᱷᱟᱱ ᱫᱚ ᱟᱫᱚ ᱵᱷᱟᱫᱚᱨ ᱟᱹᱥᱤᱱ ᱫᱚ ᱳᱭ ᱠᱚᱠᱚ ᱨᱚᱦᱚᱭᱟᱠᱚ ᱦᱟᱱᱟ ᱱᱤᱭᱟᱹ ᱫᱟᱨᱮ ᱠᱚ ᱨᱚᱦᱚᱭᱟ ᱦᱮᱸ ᱵᱟ ᱤᱭᱟᱹ ᱫᱟᱨᱮ ᱩᱞ ᱫᱟᱨᱮ ᱠᱟᱱᱴᱷᱟᱲ ᱫᱟᱨᱮ ᱛᱟᱨᱯᱚᱨᱮ ᱱᱚᱜᱼᱚᱭ ᱟᱸᱜᱷᱟᱲ ᱢᱟᱥ ᱯᱟᱲᱟᱣ ᱞᱮᱱᱠᱷᱟᱱ ᱫᱚ ᱚᱱᱮᱠ ᱥᱚᱵᱽᱡᱤ ᱠᱚ ᱨᱚᱦᱚᱭᱟ ᱟᱹᱞᱩ ᱠᱚ ᱨᱚᱦᱚᱭᱟ ᱤᱭᱟᱹ ᱠᱚ ᱟᱲᱟᱜ ᱠᱚ ᱵᱟᱸᱫᱷᱟ ᱠᱚᱯᱤ ᱯᱷᱩᱞ ᱠᱚᱯᱤ ᱦᱮᱸ ᱱᱟᱱᱟ ᱨᱚᱠᱚᱢ ᱟᱲᱟᱜ ᱠᱚ ᱥᱚᱵᱽᱡᱤ ᱠᱚᱠᱚ ᱨᱚᱦᱚᱭᱟ ᱱᱮᱛᱟᱨ ᱟᱸᱜᱷᱟᱲ ᱢᱟᱥ ᱯᱟᱲᱟᱣ ᱞᱮᱱᱠᱷᱟᱱ ᱯᱳᱥ ᱵᱚᱸᱜᱟ ᱯᱟᱲᱟᱣ ᱞᱮᱱᱠᱷᱟᱱ ᱫᱚ ᱮᱢᱟᱱ ᱛᱮᱭᱟᱜ ᱠᱚ ᱦᱟᱱᱟ ᱱᱤᱭᱟᱹ ᱠᱚ ᱩᱞ ᱠᱟᱱᱴᱷᱟᱲ ᱠᱚ ᱠᱚ ᱨᱚᱦᱚᱭᱟ ᱫᱟᱨᱮ ᱦᱟᱱᱟ ᱱᱤᱭᱟᱹ ᱫᱟᱨᱮ ᱠᱚᱠᱚ ᱨᱚᱦᱚᱭᱟ ᱛᱟᱨᱯᱚᱨᱮ ᱢᱟᱜᱽ ᱯᱷᱟᱹᱜᱩᱱ ᱯᱟᱲᱟᱣ ᱞᱮᱱᱠᱷᱟᱱ ᱵᱟᱦᱟ ᱫᱟᱨᱮ ᱠᱚᱠᱚ ᱨᱚᱦᱚᱭᱟ ᱮᱢᱟᱱ ᱛᱮᱭᱟᱜ ᱫᱟᱨᱮ ᱠᱚᱠᱚ ᱨᱚᱦᱚᱭᱟ ᱵᱟᱹᱧ ᱫᱤᱥᱟᱹᱭ ᱫᱟ